ᱟᱵᱚ ᱥᱟᱱᱛᱟᱞ ᱯᱟᱹᱨᱥᱤ ᱫᱚ ᱡᱮᱢᱚᱱ ᱟᱹᱰᱤ ᱢᱚᱡᱽ ᱯᱟᱹᱨᱥᱤᱠᱟᱱ ᱛᱟᱵᱚᱱᱟ ᱟᱵᱚ ᱥᱟᱱᱛᱟᱞ ᱥᱚᱢᱟᱡᱽ ᱫᱚ ᱟᱹᱰᱤᱜᱮ ᱢᱚᱡᱟ ᱠᱟᱨᱚᱱ ᱟᱵᱚ ᱥᱟᱱᱛᱟᱞ ᱥᱚᱢᱟᱡᱽ ᱨᱮᱭᱟᱜ ᱵᱷᱟᱥᱟ ᱫᱚ ᱵᱷᱮᱜᱟᱨ ᱜᱮᱛᱟᱵᱚᱱᱟ ᱫᱤᱠᱩ ᱠᱷᱚᱱᱫᱚ ᱵᱟᱸᱜᱟᱞᱤᱠᱚ ᱫᱤᱠᱩ ᱠᱚᱫᱚ ᱡᱮᱢᱚᱱᱠᱚ ᱢᱮᱱᱟ ᱫᱟᱠᱟ ᱡᱚᱢᱦᱚᱸ ᱵᱷᱟᱛ ᱠᱷᱪᱪᱷᱤ ᱡᱚᱞᱦᱚᱸ ᱠᱚ ᱫᱟᱜ ᱦᱚᱸᱠᱚ ᱢᱮᱱᱟ ᱠᱷᱟᱪᱪᱷᱤ ᱟᱨ ᱟᱵᱚ ᱦᱚᱲᱫᱚ ᱥᱟᱱᱛᱟᱞ ᱫᱚᱵᱚᱱ ᱢᱮᱱᱟ ᱫᱟᱠᱟᱧ ᱡᱚᱢᱮᱫᱟ ᱫᱟᱜᱼᱤᱧ ᱧᱩᱭᱮᱫᱟ ᱚᱝᱠᱟᱜᱮ ᱟᱨᱦᱚᱸ ᱡᱟᱦᱟᱸᱭ ᱜᱟᱹᱭ ᱰᱟᱝᱨᱟ ᱠᱚ ᱡᱩᱫᱤᱠᱚ ᱵᱩᱨᱩᱢᱠᱚᱜ ᱠᱷᱟᱱ ᱩᱝᱠᱩᱫᱚ ᱚᱱᱟ ᱦᱚᱸᱠᱚ ᱢᱮᱛᱟᱜᱼᱟ ᱵᱚᱥᱮ ᱟᱪᱷᱮ ᱜᱟᱹᱭ ᱰᱟᱝᱨᱟᱭ ᱵᱩᱨᱩᱢᱠ ᱠᱚᱜ ᱦᱚᱸ ᱵᱚᱥᱮ ᱟᱪᱷᱮ ᱵᱟ ᱮᱴᱟᱜ ᱤᱭᱟᱹ ᱫᱚ ᱵᱟᱠᱚ ᱢᱮᱱᱟ ᱟᱨ ᱟᱵᱚ ᱦᱚᱲᱟᱜ ᱵᱷᱟᱥᱟ ᱨᱮᱫᱚ ᱱᱚᱝᱠᱟ ᱢᱚᱡᱽ ᱤᱭᱟᱹ ᱢᱮᱱᱟᱜᱼᱟ ᱡᱮᱢᱚᱱ ᱜᱟᱹᱭ ᱰᱟᱝᱜᱽᱨᱟ ᱠᱚ ᱟᱵᱚᱫᱚ ᱵᱚ ᱢᱮᱛᱟᱣᱠᱚᱣᱟ ᱵᱩᱨᱩᱢ ᱠᱟᱱᱟᱠᱚ ᱩᱝᱠᱩᱫᱚ ᱟᱨ ᱟᱞᱟᱫᱟ ᱜᱮᱛᱟᱵᱚᱱᱟ ᱩᱝᱠᱚᱣᱟᱜ ᱵᱷᱟᱥᱟ ᱠᱷᱚᱱ ᱟᱵᱚᱣᱟᱜ ᱫᱚ ᱡᱚᱛᱚ ᱠᱤᱪᱷᱩᱨᱮ ᱢᱤᱫᱴᱮᱱ ᱟᱞᱟᱫᱟ ᱥᱚᱨᱮᱥ ᱤᱭᱟᱹ ᱢᱮᱱᱟᱜ ᱛᱟᱵᱚᱱᱟ ᱡᱮᱢᱚᱱ ᱤᱥᱯᱚᱥᱴᱚᱛᱮ ᱟᱵᱚ ᱫᱚᱵᱚᱱ ᱨᱚᱲᱟ ᱫᱟᱹᱞᱦᱚᱸ ᱟᱵᱚᱫᱚ ᱫᱟᱹᱞᱵᱚᱱ ᱢᱮᱛᱟᱜᱼᱟ ᱩᱝᱠᱚᱫᱚ ᱰᱟᱞ ᱠᱚ ᱢᱮᱛᱟᱜᱼᱟ ᱡᱩᱫᱟᱹᱜᱮ ᱛᱟᱵᱚᱱᱟ ᱟᱵᱚᱣᱟᱜ ᱥᱟᱱᱛᱟᱞ ᱵᱷᱟᱥᱟ ᱟᱵᱚᱣᱟᱜ ᱥᱟᱱᱛᱟᱞ ᱯᱟᱹᱨᱥᱤ ᱫᱚ ᱢᱤᱫᱴᱮᱱ ᱟᱹᱰᱤ ᱢᱚᱡᱽ ᱯᱟᱹᱨᱥᱤ ᱠᱟᱱᱟ ᱟᱹᱰᱤ ᱢᱚᱡᱽ ᱵᱷᱟᱥᱟ ᱠᱟᱱ ᱛᱟᱵᱚᱱᱟ